ᱦᱮᱸ ᱰᱨᱟᱭᱵᱷᱟᱨ ᱵᱚᱭᱦᱟ ᱫᱩᱨᱜᱟᱹᱯᱩᱨ ᱥᱮᱴᱮᱨ ᱛᱮ ᱛᱤᱱᱟᱹᱜ ᱜᱟᱱ ᱥᱚᱢᱚᱭ ᱞᱟᱜᱟᱜᱼᱟ ᱟᱸᱡᱚᱢ ᱠᱤᱫᱟᱹᱧ ᱥᱤᱴᱤ ᱥᱮᱱᱴᱟᱨ ᱥᱮᱫᱛᱮ ᱪᱟᱞᱟᱣ ᱞᱮᱱᱠᱷᱟᱱ ᱫᱚ ᱠᱟᱹᱪ ᱥᱚᱢᱚᱭ ᱞᱟᱜᱟᱜᱼᱟ ᱵᱟᱝᱢᱟ ᱚᱱᱟ ᱫᱷᱟᱨᱮ ᱰᱟᱦᱟᱨ ᱠᱚ ᱵᱮᱱᱟᱣᱫᱟ ᱛᱳ ᱛᱤᱱ ᱠᱚᱛᱮ ᱞᱟᱝ ᱛᱤᱭᱳᱜᱟ ᱠᱟᱹᱪ ᱪᱩᱞᱩᱝ ᱞᱟᱹᱭ ᱤᱧ ᱢᱮ ᱤᱧᱟᱜ ᱢᱟ ᱚᱠᱛᱚ ᱱᱟᱹᱯᱤᱛ ᱥᱮᱴᱮᱨ ᱞᱟᱜᱟᱜ ᱠᱟᱱᱟ ᱤᱱᱴᱟᱨᱱᱥᱤᱯ ᱨᱮ ᱵᱟᱹᱧ ᱥᱮᱴᱮᱨ ᱞᱮᱱᱠᱷᱟᱱ ᱫᱚ ᱟᱹᱰᱤ ᱚᱥᱩᱵᱤᱫᱷᱟ ᱨᱤᱧ ᱯᱟᱲᱟᱜᱼᱟ ᱚᱱᱟ ᱟᱭ ᱩᱢᱟᱹᱱ ᱠᱟᱛᱮᱫ ᱚᱠᱛᱚ ᱛᱤᱱᱟᱹᱜ ᱞᱟᱜᱟᱜᱼᱟ ᱠᱟᱹᱪ ᱦᱤᱥᱟᱵ ᱠᱟᱛᱮᱫ ᱞᱟᱹᱭᱟᱧ ᱢᱮ